ᱮ ᱞ ᱯᱤ ᱡᱤ ᱜᱮᱥ ᱠᱷᱮᱛᱛᱨᱮ ᱟᱵᱚ ᱵᱚᱱ ᱢᱮᱱ ᱫᱟᱲᱮᱭᱟᱜᱼᱟ ᱡᱟᱦᱟᱸ ᱞᱮᱠᱟ ᱡᱩᱫᱤ ᱜᱮᱥ ᱛᱮᱵᱚᱱ ᱵᱮᱵᱚᱦᱟᱨᱟ ᱤᱱᱟᱹ ᱠᱷᱟᱱ ᱟᱵᱚ ᱠᱤᱪᱷᱩ ᱫᱟᱨᱮ ᱱᱟᱹᱲᱤ ᱥᱮ ᱡᱟᱦᱟᱸ ᱞᱮᱠᱟᱱᱟᱜ ᱜᱮ ᱢᱟᱱᱮ ᱠᱤᱪᱷᱩ ᱠᱷᱩᱛᱤ ᱠᱚᱢᱚᱜ ᱛᱟᱵᱚᱱᱟ ᱡᱟᱦᱟᱸ ᱞᱮᱠᱟ ᱫᱟᱨᱮ ᱱᱟᱹᱲᱤ ᱠᱚ ᱥᱮ ᱦᱚᱭ ᱦᱤᱸᱥᱤᱫ ᱛᱟᱦᱮᱞᱮᱱᱠᱷᱟᱱ ᱟᱵᱚ ᱟᱨᱚ ᱟᱵᱚᱣᱟᱜ ᱚᱠᱥᱤᱡᱮᱱ ᱵᱷᱟᱱᱰᱟᱨᱴᱟᱜ ᱟᱨ ᱠᱤᱪᱷᱩ ᱵᱟᱹᱲᱛᱤ ᱧᱚᱜᱚᱜᱼᱟ ᱡᱟᱦᱟᱸᱞᱮᱠᱟ ᱱᱤᱛᱳᱜ ᱫᱩᱱᱭᱟᱹ ᱵᱷᱳᱨ ᱱᱤᱛᱳᱜ ᱧᱮᱞᱚᱜ ᱠᱟᱱᱟ ᱡᱮ ᱫᱟᱨᱮ ᱠᱚ ᱵᱤᱥᱤ ᱠᱷᱩᱛᱤᱜ ᱠᱟᱱᱟ ᱡᱟᱦᱟᱸ ᱠᱟᱨᱚᱱ ᱛᱮ ᱟᱵᱚ ᱵᱤᱵᱷᱤᱱᱱᱚ ᱨᱚᱠᱚᱢ ᱵᱷᱟᱭᱨᱟᱥ ᱢᱮᱱ ᱜᱟᱱᱚᱜᱼᱟ ᱚᱠᱥᱤᱡᱮᱱ ᱵᱷᱟᱱᱰᱟᱨ ᱟᱵᱚ ᱠᱚᱢᱚᱜ ᱠᱟᱱ ᱛᱟᱵᱚᱱᱟ ᱥᱮ ᱠᱷᱮᱛᱨᱮ ᱢᱟᱱᱮ ᱟᱵᱚ ᱡᱩᱫᱤ ᱫᱟᱨᱮ ᱱᱟᱲᱤ ᱛᱟᱦᱮᱱᱟ ᱤᱱᱟᱹ ᱠᱷᱟᱱ ᱟᱵᱚ ᱜᱮᱥ ᱛᱮᱵᱚᱱ ᱤᱥᱤᱱ ᱞᱮᱠᱷᱟᱡ ᱤᱱᱟᱹ ᱠᱷᱟᱱ ᱟᱵᱚ ᱵᱮᱥ ᱢᱚᱴᱟᱢᱩᱴᱤ ᱵᱷᱟᱞᱮ ᱫᱤᱠ ᱵᱚᱱ ᱢᱮᱱ ᱫᱟᱲᱮᱭᱟᱜᱼᱟ ᱚᱱᱟ ᱠᱷᱮᱛᱛᱨᱮ ᱟᱨ ᱡᱩᱫᱤ ᱠᱟᱴ ᱛᱮᱵᱚᱱ ᱤᱥᱤᱱᱟ ᱥᱮ ᱫᱟᱨᱮ ᱱᱟᱹᱲᱤ ᱢᱟᱸᱜ ᱠᱟᱛᱮ ᱠᱟᱴ ᱵᱮᱵᱚᱦᱟᱨ ᱠᱟᱛᱮ ᱵᱚᱱ ᱫᱟᱠᱟ ᱤᱥᱤᱱᱟ ᱥᱮ ᱡᱟᱦᱟᱸ ᱞᱮᱠᱟᱱᱟᱜ ᱜᱮ ᱢᱤᱫᱴᱟᱹᱝ ᱟᱵᱚ ᱨᱟᱱᱱᱟ ᱵᱟᱱᱱᱟᱭᱟᱵᱚᱱ ᱤᱱᱟᱹ ᱠᱷᱟᱱ ᱵᱚᱱ ᱧᱮᱞᱟ ᱡᱮ ᱠᱟᱴ ᱠᱷᱚᱨᱚᱪ ᱦᱚᱸ ᱠᱚᱢᱚᱜ ᱛᱟᱵᱚᱱᱟ ᱟᱵᱚᱣᱟᱜ ᱵᱤᱵᱷᱤᱱᱱᱚ ᱨᱚᱠᱚᱢ ᱠᱷᱚᱨᱪᱟ ᱠᱚᱢᱚᱜ ᱛᱟᱵᱚᱱᱟ ᱡᱟᱦᱟᱸ ᱛᱮ ᱡᱟᱦᱟᱸᱞᱮᱠᱟ ᱡᱚᱛᱚ ᱠᱚ ᱱᱤᱛᱳᱜ ᱨᱳᱡᱽᱜᱟᱨ ᱵᱟᱝᱛᱮ ᱟᱵᱚ ᱵᱟᱵᱚᱱ ᱫᱟᱲᱮᱭᱟᱜᱼᱟ ᱜᱮᱥ ᱛᱮ ᱤᱥᱤᱱ ᱛᱚ ᱥᱮ ᱨᱚᱠᱚᱢ ᱟᱨ ᱜᱮᱥ ᱛᱮᱠᱷᱟᱱ ᱫᱚ ᱱᱤᱛᱳᱜ ᱤᱥᱤᱱ ᱠᱚᱛᱛᱮ ᱡᱚᱛᱚ ᱠᱚ ᱱᱤᱛᱳᱜ ᱡᱚᱛᱚ ᱠᱚ ᱢᱟᱱᱮ ᱤᱥᱤᱱ ᱴᱷᱤᱠᱼᱴᱷᱟᱠ ᱵᱟᱝ ᱵᱟᱲᱟᱭ ᱠᱷᱟᱹᱛᱤᱨ ᱵᱤᱵᱷᱤᱱᱱᱚ ᱨᱚᱠᱚᱢ ᱮᱠᱥᱤᱰᱮᱱᱴ ᱨᱮᱦᱚᱸ ᱠᱚ ᱯᱟᱲᱟᱣ ᱫᱟᱲᱮᱭᱟᱜᱼᱟ ᱡᱟᱦᱟᱸᱞᱮᱠᱟ ᱢᱟᱱᱮ ᱵᱮᱵᱚᱦᱟᱨ ᱵᱟᱝ ᱠᱷᱟᱹᱛᱤᱨ ᱟᱡ ᱚᱱᱟ ᱚᱲᱟᱜ ᱞᱚ ᱥᱟᱶᱛᱮ ᱚᱱᱟ ᱟᱡ ᱦᱚᱸᱭ ᱢᱟᱱᱮ ᱱᱟᱥᱟᱣ ᱫᱟᱲᱮᱭᱟᱜᱼᱟ ᱦᱚᱜᱼᱚᱭ ᱱᱚᱝᱠᱟᱱᱟᱜ ᱢᱤᱫᱴᱟᱝ ᱧᱮᱞ ᱵᱟᱲᱟᱣ ᱠᱟᱱᱟ ᱥᱮ ᱱᱚᱝᱠᱟᱱᱟᱜ ᱦᱩᱭ ᱠᱟᱱᱟ ᱥᱮ ᱦᱟᱯᱮᱱ ᱫᱤᱱ ᱦᱚᱸ ᱦᱩᱭᱩᱜᱼᱟ ᱦᱚᱜᱼᱚᱭ ᱱᱚᱝᱠᱟᱱᱟᱜ ᱢᱤᱫᱴᱟᱝ ᱵᱷᱟᱞᱮ ᱫᱤᱠ ᱥᱮ ᱵᱟᱹᱲᱤᱡ ᱫᱤᱠ ᱵᱟᱱᱟᱨ ᱜᱮ ᱢᱤᱫᱴᱟᱝ ᱠᱚᱢ ᱵᱤᱥᱤ ᱢᱮᱱᱟᱜᱼᱟ ᱱᱚᱣᱟ ᱮ ᱞ ᱯᱤ ᱡᱤ ᱜᱮᱥ ᱠᱷᱮᱛᱛᱨᱮ ᱨᱮ